ᱦᱟᱹᱠᱩ ᱥᱟᱵ ᱨᱮ ᱡᱟᱦᱟᱸ ᱫᱚ ᱵᱟᱸᱫ ᱯᱩᱠᱷᱨᱤ ᱥᱮ ᱱᱟᱹᱭ ᱱᱟᱞᱟ ᱥᱮ ᱱᱟᱹᱭ ᱜᱟᱸᱰᱟ ᱠᱚᱨᱮᱜ ᱦᱟᱹᱠᱩ ᱥᱟᱵ ᱮᱢ ᱥᱮᱱ ᱠᱚᱜᱼᱟ ᱡᱟᱦᱟᱸ ᱡᱚᱞᱟ ᱨᱮ ᱚᱱᱟ ᱥᱟᱶᱛᱮ ᱟᱨ ᱡᱟᱦᱟᱸ ᱥᱮᱫ ᱠᱷᱚᱱ ᱦᱚᱭ ᱵᱟᱹᱨᱰᱩ ᱦᱤᱡᱩᱜᱼᱟ ᱡᱟᱦᱟᱸ ᱛᱟᱦᱟᱸ ᱡᱟᱦᱟᱸ ᱛᱟᱞᱟ ᱡᱚᱞᱟ ᱨᱮᱢ ᱛᱟᱦᱮᱱᱟ ᱥᱮ ᱛᱟᱞᱟ ᱴᱟᱹᱰᱤ ᱨᱮᱢ ᱛᱟᱦᱮᱱᱟ ᱚᱱᱟ ᱫᱟᱨᱟᱢᱚᱜ ᱞᱟᱹᱜᱤᱫ ᱫᱚ ᱡᱟᱦᱟᱸ ᱦᱚᱨ ᱠᱚᱨᱮᱫ ᱛᱟᱦᱮᱱᱟ ᱯᱩᱞᱤᱭᱟ ᱯᱩᱞᱤᱭᱟ ᱵᱷᱩᱜᱟᱹ ᱠᱚᱨᱮᱢ ᱵᱚᱞᱚ ᱫᱟᱲᱮᱭᱟᱜᱼᱟ ᱛᱮᱢ ᱫᱟᱨᱟᱢᱚᱜᱼᱟ ᱟᱨ ᱡᱟᱦᱟᱸ ᱟᱢᱟᱜ ᱦᱚᱭ ᱥᱮ ᱡᱟᱦᱟᱱᱟᱜ ᱚᱱᱠᱟᱱᱟᱜ ᱫᱟᱨᱟᱢ ᱞᱟᱹᱜᱤᱫ ᱛᱮ ᱡᱟᱦᱟᱱ ᱫᱟᱜ ᱥᱮ ᱡᱟᱦᱟᱱ ᱪᱟᱛᱚᱢ ᱠᱚᱢ ᱤᱫᱤ ᱠᱟᱜᱼᱟ ᱪᱷᱟᱹᱛᱨᱤ ᱠᱚ ᱚᱱᱟ ᱠᱚᱛᱮ ᱦᱚᱢ ᱫᱟᱨᱟᱢ ᱫᱟᱲᱮᱭᱟᱜᱼᱟ ᱡᱩᱫᱤ ᱫᱟᱜ ᱥᱩᱢᱩᱱ ᱜᱮ ᱦᱤᱡᱩᱜᱼᱟ ᱟᱨ ᱡᱩᱫᱤ ᱦᱚᱭ ᱢᱮᱥᱟ ᱦᱤᱡᱩᱜᱼᱟ ᱮᱱᱠᱷᱟᱱ ᱟᱢ ᱡᱟᱦᱟᱸ ᱞᱮᱠᱟ ᱠᱟᱛᱮᱫ ᱨᱮᱦᱚᱸ ᱫᱟᱹᱲ ᱠᱟᱛᱮᱫ ᱤᱭᱟᱹ ᱚᱱᱠᱟ ᱫᱟᱹᱲ ᱠᱟᱛᱮᱫ ᱥᱮ ᱡᱟᱦᱟᱸ ᱫᱟᱨᱮ ᱚᱱᱠᱟ ᱡᱷᱩᱲ ᱫᱟᱱᱟᱝ ᱨᱮ ᱥᱮ ᱫᱟᱨᱮ ᱯᱷᱮᱰᱟᱛ ᱨᱮ ᱛᱤᱜᱩ ᱠᱟᱛᱮᱫ ᱦᱚᱢ ᱩᱢᱩᱞ ᱫᱟᱲᱮᱭᱟᱜᱼᱟ ᱞᱮᱠᱤᱱ ᱚᱱᱟ ᱠᱚᱨᱮᱫ ᱫᱚ ᱟᱱᱟᱴᱜᱮᱭᱟ ᱪᱤᱠᱟᱹ ᱥᱮ ᱫᱟᱨᱮ ᱦᱚᱸ ᱩᱞᱴᱟᱹᱣ ᱫᱟᱲᱮᱭᱟᱜᱼᱟ ᱚᱱᱟᱛᱮ ᱡᱟᱦᱟᱸ ᱦᱚᱨᱛᱮ ᱠᱚᱨᱮᱢ ᱡᱩᱫᱤᱢ ᱛᱟᱦᱮᱱ ᱠᱷᱟᱱ ᱫᱚ ᱥᱮ ᱰᱟᱦᱟᱨ ᱠᱚᱨᱮᱢ ᱛᱟᱦᱮᱱᱟ ᱨᱟᱥᱛᱟ ᱠᱚᱨᱮᱢ ᱛᱟᱦᱮᱱᱟ ᱚᱱᱟ ᱫᱚ ᱡᱟᱦᱟᱸ ᱠᱚ ᱞᱟᱹᱭᱟ ᱵᱷᱩᱜᱟᱹ ᱠᱚ ᱛᱟᱦᱮᱱᱟ ᱚᱱᱟ ᱠᱚᱨᱮ ᱵᱚᱞᱚ ᱠᱟᱛᱮᱫ ᱦᱚᱸ ᱟᱢᱟᱜ ᱡᱤᱣᱤ ᱥᱮ ᱦᱚᱲᱢᱚᱢ ᱱᱤᱨᱟᱹᱭ ᱫᱟᱲᱮᱭᱟᱜ ᱛᱟᱢᱟ ᱚᱱᱟ ᱠᱷᱟᱹᱛᱤᱨ ᱠᱟᱨᱚᱱ ᱛᱮᱜᱮ ᱟᱢ ᱫᱚ ᱡᱟᱦᱟᱸ ᱦᱟᱹᱠᱩ ᱥᱟᱵ ᱮᱢ ᱥᱮᱱ ᱠᱚᱜᱼᱟ ᱢᱟᱲᱟᱝ ᱠᱷᱚᱱ ᱜᱮ ᱦᱩᱥᱤᱭᱟᱹᱨ ᱛᱟᱦᱮᱱ ᱦᱩᱭᱩᱜ ᱛᱟᱢᱟ ᱚᱱᱟᱛᱮ ᱡᱟᱦᱟᱸ ᱡᱚᱞᱟᱠᱟᱨ ᱥᱮ ᱪᱮᱞᱮᱧᱡᱽ ᱫᱚ ᱚᱱᱟᱜᱮ ᱠᱟᱱᱟ ᱟᱢ ᱦᱚᱭ ᱥᱮ ᱵᱟᱹᱨᱰᱩ ᱥᱟᱞᱟᱜ ᱵᱟᱝ ᱞᱚᱦᱚᱫ ᱥᱮ ᱵᱟᱢ ᱵᱟᱢ ᱞᱚᱦᱚᱫ ᱥᱮ ᱵᱟᱢ ᱵᱟᱡᱟᱜᱼᱟ ᱚᱱᱟᱜᱮ ᱵᱟᱹᱨᱰᱩ ᱥᱟᱞᱟᱜ ᱢᱳᱠᱟᱵᱤᱞᱟ ᱫᱚ ᱠᱟᱱᱟ